ᱱᱮᱛᱟᱨᱟᱜ ᱨᱤᱛᱩ ᱫᱚ ᱩᱱᱫᱤᱱ ᱞᱮᱠᱟᱫᱚ ᱵᱟᱝ ᱟᱹᱰᱤ ᱜᱮ ᱵᱚᱫᱚᱞ ᱪᱟᱵᱟᱣ ᱠᱟᱱᱟ ᱡᱮᱢᱚᱱ ᱩᱱ ᱫᱤᱱ ᱫᱚ ᱥᱤᱛᱩᱝ ᱫᱤᱱ ᱫᱚ ᱥᱤᱛᱩᱝ ᱜᱮᱭᱟᱭ ᱱᱮᱛᱟᱨ ᱦᱚᱸᱭ ᱥᱤᱛᱩᱝ ᱜᱮᱭᱟ ᱠᱤᱱᱛᱩ ᱱᱮᱛᱟᱨ ᱫᱚ ᱥᱤᱛᱩᱝ ᱛᱮᱫᱼᱮ ᱡᱟᱹᱥᱛᱤ ᱤᱫᱤᱭᱮᱫᱟ ᱩᱱᱫᱤᱱ ᱞᱮᱠᱟ ᱫᱚ ᱥᱤᱛᱩᱝ ᱥᱚᱢᱚᱭᱮ ᱥᱤᱛᱩᱝᱟ ᱫᱟᱜ ᱥᱚᱢᱚᱭᱮ ᱫᱟᱜᱟ ᱱᱚᱣᱟ ᱫᱤᱱ ᱫᱤᱱᱛᱮ ᱡᱩᱜᱽ ᱠᱚ ᱵᱚᱫᱚᱞᱚᱜ ᱠᱟᱱᱟ ᱵᱚᱫᱚᱞ ᱨᱮᱱᱟᱜ ᱠᱟᱨᱚᱱ ᱡᱩᱜᱽ ᱫᱚ ᱵᱟᱝ ᱵᱚᱫᱚᱞᱚᱜ ᱠᱟᱱᱟ ᱢᱟᱹᱱᱢᱤ ᱜᱮᱵᱚᱱ ᱵᱚᱫᱚᱞ ᱦᱚᱪᱚᱭᱫᱟ ᱫᱟᱜ ᱥᱚ ᱦᱟᱸᱰᱮᱱᱟᱸᱰᱮ ᱠᱚᱞ ᱠᱚ ᱥᱟᱵᱽᱢᱟᱨᱥᱮᱞ ᱠᱚ ᱮᱢᱟᱱ ᱛᱮᱫ ᱠᱚ ᱵᱮᱱᱟᱜ ᱠᱟᱱᱟ ᱫᱟᱜ ᱫᱚᱢᱮ ᱚᱯᱚᱪᱚᱭᱚᱜ ᱠᱟᱱᱟ ᱥᱚᱢᱚᱭ ᱨᱮ ᱫᱟᱜ ᱠᱚ ᱵᱟᱭ ᱧᱟᱢᱚᱜ ᱠᱟᱱᱟ ᱟᱨ ᱚᱱᱟ ᱠᱷᱟᱹᱛᱤᱨ ᱥᱤᱛᱩᱝ ᱠᱚᱦᱚᱸ ᱡᱟᱹᱥᱛᱤ ᱵᱩᱡᱷᱟᱹᱜ ᱠᱟᱱᱟ ᱥᱩᱨ ᱥᱩᱯᱩᱨ ᱠᱚ ᱫᱟᱜ ᱠᱚ ᱵᱟᱝ ᱛᱟᱦᱮᱱ ᱠᱟᱱᱟ ᱛᱚ ᱨᱚᱦᱚᱲ ᱪᱟᱵᱟᱜ ᱠᱟᱱᱟ ᱚᱱᱟᱛᱮ ᱩᱱᱫᱤᱱ ᱠᱷᱚᱱᱟᱜ ᱥᱤᱛᱩᱝ ᱫᱚ ᱟᱨ ᱵᱤᱥᱤ ᱡᱟᱹᱥᱛᱤ ᱥᱤᱛᱩᱝᱮᱫᱟᱭ ᱡᱟᱦᱟᱸ ᱥᱮᱨᱢᱟ ᱠᱚ ᱞᱮᱠᱟ ᱚᱠᱟᱞᱮᱠᱟᱭ ᱥᱤᱛᱩᱝ ᱛᱟᱦᱮᱸᱫᱼᱟ ᱩᱱᱫᱤᱱ ᱚᱱᱟ ᱠᱷᱚᱱ ᱫᱚ ᱟᱨ ᱡᱟᱹᱥᱛᱤ ᱥᱤᱛᱩᱝᱮ ᱵᱟᱹᱲᱛᱤᱭᱟᱵᱚᱱ ᱠᱟᱱᱟ ᱟᱪᱪᱷᱟ ᱫᱟᱜ ᱫᱤᱱ ᱫᱟᱜ ᱫᱤᱱ ᱦᱚᱸ ᱫᱟᱜ ᱴᱷᱤᱠᱢᱚᱛᱚ ᱵᱟᱝᱼᱮ ᱫᱟᱜ ᱮᱫᱟ ᱠᱟᱨᱚᱱ ᱫᱟᱨᱮ ᱯᱟᱞᱦᱟ ᱠᱚᱵᱚᱱ ᱜᱮᱫ ᱮᱫᱟ ᱫᱟᱨᱮ ᱛᱟᱦᱮᱸᱞᱮᱱᱠᱷᱟᱱ ᱚᱱᱟ ᱫᱟᱨᱮ ᱛᱟᱦᱮᱸᱞᱮᱱᱠᱷᱟᱱ ᱢᱟᱢᱮ ᱨᱤᱢᱤᱞ ᱮᱱᱟᱜ ᱨᱤᱢᱤᱞ ᱠᱚ ᱴᱷᱤᱠ ᱢᱚᱛᱚ ᱨᱤᱢᱤᱞᱟᱭ ᱫᱟᱜ ᱠᱚ ᱴᱷᱤᱠ ᱢᱚᱛᱚᱭ ᱡᱟᱹᱲᱤᱭᱟᱭ ᱫᱟᱜ ᱠᱚ ᱫᱟᱨᱮ ᱠᱚ ᱜᱮᱫ ᱦᱚᱛᱮᱡᱛᱮ ᱚᱱᱮ ᱥᱚᱢᱚᱭ ᱨᱮᱦᱚᱸ ᱵᱟᱭ ᱫᱟᱜ ᱮᱫᱟ ᱵᱚᱨᱥᱟ ᱫᱟᱜ ᱫᱤᱱ ᱫᱚ ᱵᱟᱭ ᱫᱟᱜ ᱵᱚᱱ ᱠᱟᱱᱟ ᱦᱚᱭᱛᱳ ᱫᱟᱜ ᱫᱤᱱᱮ ᱫᱟᱜ ᱟᱵᱚᱱ ᱠᱟᱱᱟ ᱢᱤᱫᱴᱮᱱ ᱵᱟᱨᱭᱟ ᱫᱟᱜ ᱠᱷᱩᱵᱽ ᱵᱟᱝ ᱞᱮᱠᱟ ᱜᱮ ᱫᱟᱜ ᱤᱫᱤᱭᱮᱫᱟ ᱨᱟᱵᱟᱝ ᱫᱤᱱ ᱦᱚᱸ ᱨᱟᱵᱟᱝ ᱠᱟᱱ ᱨᱮᱦᱚᱸ ᱨᱟᱵᱟᱝ ᱫᱚ ᱫᱚᱢᱮ ᱦᱚᱭᱛᱳ ᱵᱟᱨ ᱵᱟᱨ ᱪᱟᱸᱫᱚ ᱫᱷᱩᱨᱭᱟᱹ ᱚᱱᱠᱟ ᱫᱚ ᱨᱟᱵᱟᱝ ᱫᱚ ᱱᱮᱛᱟᱨ ᱫᱚ ᱵᱟᱝ ᱛᱟᱦᱮᱱ ᱠᱟᱱᱟ ᱦᱚᱴᱟᱛ ᱜᱮ ᱫᱚᱢᱮ ᱡᱳᱨᱮ ᱨᱟᱵᱟᱝ ᱜᱚᱫ ᱠᱟᱜ ᱠᱟᱱᱟ ᱟᱨᱦᱚᱸ ᱚᱱᱠᱟ ᱜᱮ ᱨᱟᱵᱟᱝ ᱦᱚᱸᱭ ᱫᱟᱹᱲ ᱤᱫᱤᱭᱮᱫᱟ ᱟᱨ ᱟᱨ ᱱᱤᱨᱚᱱ ᱦᱚᱸ ᱩᱱᱫᱤᱱ ᱞᱮᱠᱟ ᱵᱟᱭ ᱥᱟᱶᱟᱭ ᱫᱟ ᱱᱤᱨᱚᱱ ᱠᱚᱨᱮ ᱦᱚᱸ ᱚᱱᱠᱟ ᱦᱳᱲᱳ ᱠᱚᱦᱚᱸ ᱵᱟᱝ ᱦᱩᱭᱟᱵᱚᱱ ᱠᱟᱱᱟ ᱩᱱᱫᱤᱱ ᱫᱚ ᱦᱩᱭᱩᱜ ᱜᱮ ᱛᱟᱦᱮᱸᱫ ᱱᱮᱛᱟᱨ ᱫᱚ ᱫᱟᱜ ᱚᱵᱷᱟᱵᱽᱛᱮ ᱪᱟᱥᱵᱟᱥ ᱦᱚᱸ ᱴᱷᱤᱠ ᱢᱚᱛᱚ ᱵᱟᱝ ᱦᱩᱭᱩᱜ ᱠᱟᱱᱛᱮ ᱚᱱᱟ ᱱᱤᱨᱚᱱ ᱨᱮᱱᱟᱜ ᱦᱚᱸ ᱟᱹᱰᱤ ᱠᱤᱪᱷᱩ ᱥᱚᱢᱚᱥᱥᱟ ᱟᱹᱜᱩᱭᱮᱫ ᱛᱟᱵᱚᱱᱟ ᱟᱨ ᱦᱮᱢᱟᱞ ᱨᱤᱛᱩ ᱦᱚᱸ ᱦᱮᱢᱟᱞ ᱨᱤᱛᱩ ᱦᱚᱸ ᱱᱚᱜᱼᱚᱭ ᱯᱟᱹᱦᱤᱞ ᱞᱮᱠᱟ ᱦᱚᱭ ᱦᱤᱢᱥᱤᱫ ᱦᱚᱸ ᱵᱟᱹᱱᱩᱜ ᱠᱟᱫᱟ ᱫᱟᱜ ᱠᱚᱦᱚᱸ ᱵᱟᱝ ᱦᱚᱛᱮᱡ ᱛᱮ ᱥᱮ ᱪᱮᱫ ᱚᱱᱠᱟᱱ ᱦᱮᱢᱟᱞ ᱥᱟᱺᱦᱤᱡ ᱫᱚ ᱵᱟᱵᱚᱱ ᱟᱹᱭᱠᱟᱹᱣᱫᱟ